ᱤᱧ ᱠᱷᱮᱞᱳᱰ ᱵᱤᱛᱛᱤ ᱞᱟᱹᱜᱤᱫ ᱯᱷᱩᱴᱵᱚᱞ ᱵᱟᱵᱚᱫ ᱛᱤᱧ ᱥᱚᱱᱛᱚᱨᱚᱜᱼᱟ ᱡᱟᱦᱟᱸ ᱫᱚ ᱯᱷᱩᱴᱵᱚᱞ ᱠᱷᱮᱞᱟ ᱞᱟᱹᱜᱤᱫ ᱛᱮ ᱥᱚᱨᱠᱟᱨ ᱴᱷᱮᱱᱤᱧ ᱜᱚᱲᱚᱥᱚᱯᱚᱦᱚᱫ ᱤᱧ ᱠᱷᱚᱡᱚᱜᱼᱟ ᱚᱱᱟᱜᱮ ᱤᱧᱟᱹᱝ ᱟᱜ ᱟᱹᱰᱤ ᱟᱭᱢᱟ ᱥᱚᱨ ᱥᱚᱨᱠᱟᱨ ᱴᱷᱮᱱ ᱠᱷᱚᱡᱚᱜ ᱠᱟᱱᱟ